ᱥᱮᱨᱮᱧ ᱫᱚ ᱚᱠᱟᱞᱮᱠᱟ ᱠᱚ ᱞᱟᱜᱽᱬᱮ ᱮᱱᱮᱡ ᱚᱠᱟᱞᱮᱠᱟ ᱠᱚ ᱱᱮᱛᱟᱨ ᱢᱟ ᱠᱚ ᱮᱱᱮᱡ ᱱᱚᱜᱼᱚ ᱱᱚᱭᱼᱚᱭ ᱮᱴᱟᱜ ᱨᱮᱠᱚ ᱠᱚ ᱮᱱᱮᱡ ᱠᱟᱱᱟ ᱱᱚᱣᱟ ᱠᱚ ᱵᱟᱠᱷᱟᱱ ᱵᱟᱯᱞᱟ ᱠᱚᱨᱮ ᱦᱚᱸ ᱠᱚ ᱮᱱᱮᱡ ᱠᱟᱱᱟ ᱟᱨ ᱚᱱᱟ ᱵᱤᱥᱥᱚᱠᱚᱨᱢᱟ ᱨᱮᱦᱚᱸ ᱠᱚ ᱮᱱᱮᱡ ᱠᱟᱱᱟ ᱚᱱᱟ ᱠᱷᱟᱹᱛᱤᱨ ᱥᱟᱱᱛᱟᱲᱚᱠᱟᱞᱮᱠᱟ ᱠᱚ ᱵᱟᱧᱪᱟᱜᱼᱟ ᱟᱵᱚ ᱟᱠᱷᱲᱟ ᱨᱮᱵᱚ ᱮᱱᱮᱡᱼᱟ ᱟᱠᱷᱲᱟ ᱨᱮ ᱮᱱᱮᱡ ᱠᱟᱛᱮᱫ ᱟᱠᱷᱲᱟ ᱠᱚᱨᱮ ᱟᱨᱦᱚᱸ ᱵᱚᱸᱜᱟᱼᱵᱩᱨᱩ ᱠᱚ ᱡᱟᱦᱟᱸ ᱠᱚᱨᱮ ᱮᱱᱮᱡ ᱦᱮᱱᱟᱜᱼᱟ ᱫᱟᱜ ᱵᱟᱭ ᱦᱤᱡᱩᱜ ᱠᱟᱱᱟ ᱚᱱᱟ ᱠᱷᱟᱹᱛᱤᱨ ᱚᱱᱟ ᱠᱚᱦᱚᱸ ᱵᱚᱱ ᱮᱱᱮᱡᱼᱟ ᱟᱨ ᱱᱚᱣᱟ ᱟᱠᱷᱲᱟ ᱵᱚᱱ ᱱᱚᱣᱟ ᱦᱚᱸ ᱟᱠᱷᱲᱟ ᱵᱚᱱ ᱮᱱᱮᱡᱼᱟ ᱟᱨ ᱡᱟᱦᱟᱸ ᱛᱤᱱᱟᱹᱜ ᱵᱟᱦᱟ ᱵᱟᱯᱞᱟᱜ ᱟᱵᱚᱱ ᱦᱚᱸ ᱚᱲᱟᱜ ᱠᱷᱚᱱ ᱵᱚᱱ ᱩᱰᱩᱠᱚᱜᱼᱟ ᱵᱩᱰᱷᱤ ᱮᱨᱟᱠᱚ ᱵᱟᱹᱦᱩ ᱠᱩᱲᱤ ᱡᱟᱦᱟᱸ ᱛᱤᱱᱟᱹᱜ ᱜᱮ ᱢᱮᱱᱟᱜ ᱠᱚᱣᱟ ᱩᱱᱠᱩ ᱦᱚᱸ ᱵᱚᱱ ᱮᱱᱮᱡᱼᱟ ᱟᱨ ᱱᱚᱣᱟ ᱥᱟᱱᱛᱟᱲ ᱫᱤᱥᱚᱢᱨᱮ ᱟᱵᱚ ᱫᱚ ᱱᱚᱣᱟ ᱟᱵᱚ ᱛᱩᱢᱫᱟᱜᱼᱴᱟᱢᱟᱠ ᱛᱮᱵᱚᱱ ᱮᱱᱮᱡᱼᱟ ᱟᱨ ᱛᱮ ᱵᱟᱵᱚᱱ ᱮᱱᱮᱡᱼᱟ ᱮᱱᱮᱡ ᱠᱟᱛᱮᱫ ᱟᱨ ᱱᱚᱣᱟ ᱟᱵᱚ ᱱᱚᱣᱟ ᱫᱤᱥᱚᱢ ᱵᱚᱱ ᱵᱟᱧᱪᱟᱣᱟ ᱟᱵᱚ ᱥᱟᱱᱛᱟᱲ ᱫᱤᱥᱚᱢ ᱠᱟᱱᱟ ᱵᱚᱱ ᱥᱟᱱᱛᱟᱲ ᱛᱮᱜᱮ ᱵᱚᱱ ᱵᱟᱧᱪᱟᱣᱟ ᱱᱚᱣᱟ ᱫᱤᱥᱚᱢ ᱛᱮ ᱟᱨ ᱟᱵᱚ ᱱᱟᱭᱼᱱᱟᱯᱟᱭ ᱵᱚᱱ ᱞᱟᱜᱽᱬᱮ ᱮᱱᱮᱡ ᱵᱚᱱ ᱤᱭᱟᱹᱭᱟ